ᱟᱛᱩᱼᱴᱚᱞᱟᱨᱮ ᱡᱮᱛᱮᱜᱮᱠᱚ ᱪᱟᱥ ᱜᱮᱭᱟ ᱟᱨ ᱪᱟᱥ ᱨᱮᱱᱟᱜ ᱛᱟᱠᱱᱤᱠ ᱛᱤᱱᱟᱹᱜ ᱵᱟᱝᱠᱚ ᱵᱟᱲᱟᱭᱟ ᱪᱮᱫᱟᱜ ᱡᱮ ᱱᱤᱛᱚᱝ ᱟᱭᱩᱢᱟᱹᱱ ᱤᱭᱟᱹ ᱟᱹᱛᱩᱨᱮ ᱪᱮ ᱫᱤᱱᱢᱟ ᱫᱤᱱ ᱡᱚᱱᱥᱚᱝᱠᱷᱟ ᱛᱟᱵᱚᱱ ᱵᱟᱲᱦᱟᱜ ᱠᱟᱱ ᱜᱮᱭᱟ ᱟᱨ ᱦᱟᱥᱟᱢᱟ ᱛᱟᱵᱚᱱ ᱵᱟᱭ ᱵᱟᱲᱦᱟᱜ ᱠᱟᱱᱟ ᱛᱳ ᱟᱵᱚ ᱪᱟᱥ ᱨᱮᱱᱟᱜ ᱛᱟᱠᱱᱤᱠ ᱩᱱᱟᱹᱜ ᱵᱤᱠᱟᱥ ᱵᱟᱝ ᱵᱟᱲᱟᱭ ᱠᱷᱟᱹᱛᱤᱨᱛᱮ ᱩᱱᱟᱹᱜ ᱵᱟᱭ ᱦᱩᱭᱩᱜᱼᱟ ᱚᱱᱟ ᱠᱚᱜᱮᱧ ᱢᱮᱱᱟ ᱚᱠᱟ ᱞᱮᱠᱟ ᱪᱟᱥ ᱞᱮᱠᱷᱟᱱ ᱪᱮ ᱚᱠᱟ ᱛᱟᱠᱱᱤᱠᱛᱮ ᱚᱠᱟ ᱛᱟᱨᱤᱠᱟᱛᱮᱵᱚᱱ ᱪᱟᱥ ᱞᱮᱠᱷᱟᱱ ᱢᱟᱱᱮ ᱠᱟᱹᱡᱜᱟᱱ ᱡᱟᱜᱟᱨᱮᱜᱮ ᱰᱷᱮᱨᱛᱟᱵᱚᱱ ᱟᱨᱡᱟᱣ ᱦᱩᱭᱩᱜᱼᱟ ᱚᱱᱟ ᱠᱚᱜᱮ ᱟᱹᱛᱩᱼᱴᱚᱞᱟᱨᱮ ᱩᱱᱟᱹᱜ ᱵᱮᱥ ᱦᱚᱲ ᱵᱟᱠᱚ ᱵᱟᱲᱟᱭᱟ ᱛᱟᱨᱟ ᱛᱟᱨᱟ ᱦᱚᱲᱠᱚ ᱵᱟᱲᱟᱭᱟ ᱵᱟᱝᱠᱚ ᱞᱟᱹᱭᱟ ᱟᱫᱚ ᱩᱱᱠᱩᱠᱚ ᱵᱟᱲᱟᱭ ᱠᱷᱟᱱᱫᱚ ᱩᱱᱠᱩ ᱪᱮᱫ ᱠᱟᱛᱷᱟᱦᱚᱸ ᱵᱟᱠᱚ ᱞᱟᱹᱭᱟ ᱟᱠᱚ ᱟᱠᱚᱜᱮ ᱵᱟᱴ ᱧᱮᱞ ᱠᱟᱛᱮᱫᱜᱮ ᱟᱹᱰᱤ ᱠᱤᱪᱷᱩ ᱦᱚᱲᱠᱚ ᱪᱮᱫᱚᱜᱼᱟ ᱚᱱᱟ ᱩᱯᱟᱹᱭ ᱠᱟᱛᱮᱫᱜᱮ ᱡᱟᱦᱟᱸᱞᱮᱠᱟ ᱵᱟᱦᱨᱮ ᱫᱤᱥᱚᱢᱨᱮ ᱟᱹᱰᱤ ᱛᱟᱨᱤᱠᱟᱛᱮ ᱵᱷᱤᱛᱨᱮ ᱤᱭᱟᱹ ᱠᱟᱛᱮᱫᱠᱚ ᱪᱟᱥᱟ ᱦᱩᱲᱩ ᱡᱟᱯᱟᱱᱨᱮ ᱟᱭᱢᱟ ᱫᱤᱥᱚᱢᱨᱮ ᱚᱱᱠᱟᱜᱮᱠᱚ ᱪᱟᱥᱟ